ᱱᱚᱭᱮᱭ ᱟᱜᱚᱥᱴ ᱵᱷᱟᱥᱟ ᱫᱤᱵᱚᱥ ᱯᱚᱱᱮᱨᱳᱭ ᱟᱜᱚᱥᱴ ᱥᱟᱫᱷᱤᱱᱚᱛᱟ ᱫᱤᱵᱚᱥ ᱛᱤᱨᱤᱥᱮ ᱡᱩᱱ ᱦᱩᱞ ᱢᱟᱦᱟ ᱯᱚᱪᱤᱥᱮ ᱰᱤᱥᱮᱢᱵᱚᱨ ᱵᱚᱲᱚ ᱫᱤᱱ ᱫᱩᱭ ᱟᱜᱚᱥᱴ ᱜᱟᱱᱫᱷᱤ ᱡᱤ ᱡᱚᱱᱢᱚ ᱫᱤᱱ